ᱯᱩᱨᱩᱞᱤᱭᱟ ᱦᱚᱱᱚᱛ ᱨᱮ ᱥᱟᱫᱷᱟᱨᱚᱱ ᱥᱮᱨᱣᱟ ᱡᱚᱢᱟᱜ ᱫᱚ ᱟᱹᱰᱤᱜᱟᱱ ᱢᱮᱱᱟᱜᱼᱟ ᱚᱱᱟᱠᱚ ᱢᱩᱫᱽᱨᱮ ᱦᱩᱭᱩᱜ ᱠᱟᱱᱟ ᱯᱩᱨᱩᱞᱤᱭᱟ ᱨᱮᱱᱟᱜ ᱵᱷᱟᱵᱽᱨᱟ ᱯᱩᱨᱩᱞᱤᱭᱟ ᱨᱮᱱᱟᱜ ᱜᱩᱲ ᱯᱤᱴᱷᱟᱹ ᱯᱩᱨᱩᱞᱤᱭᱟ ᱨᱮᱱᱟᱜ ᱰᱳᱵᱳᱜ ᱯᱤᱴᱷᱟᱹ ᱯᱩᱨᱩᱞᱤᱭᱟ ᱨᱮᱱᱟᱜ ᱪᱚᱯ ᱟᱭᱢᱟ ᱡᱚᱢᱟᱜ ᱜᱮ ᱢᱮᱱᱟᱜᱼᱟ ᱱᱚᱣᱟᱠᱚ ᱤᱥᱤᱱ ᱞᱟ ᱜᱤᱫ ᱮᱱᱮᱢ ᱥᱮ ᱤᱥᱤᱱ ᱦᱩᱱᱟᱹᱨ ᱟᱹᱰᱤᱜᱮᱧ ᱵᱮᱣᱦᱟᱨᱟ ᱚᱱᱟᱠᱚ ᱡᱚᱢ ᱞᱟᱹᱜᱤᱫ ᱡᱚᱫᱤ ᱡᱟᱦᱟᱸᱭ ᱠᱚ ᱢᱚᱱᱮ ᱢᱮᱱᱟᱜᱼᱟ ᱮᱱᱠᱷᱟᱱ ᱯᱩᱨᱩᱞᱤᱭᱟᱹ ᱵᱟᱡᱟᱨᱯᱮ ᱦᱮᱡ ᱫᱟᱲᱮᱼᱟ ᱯᱩᱨᱩᱞᱤᱭᱟᱹ ᱵᱟᱡᱟᱨ ᱨᱮ ᱧᱟᱢᱚᱜᱼᱟ ᱯᱩᱨᱩᱞᱤᱭᱟᱹ ᱵᱷᱟᱵᱽᱨᱟ ᱵᱷᱟᱡᱟ ᱵᱚᱞᱚᱨᱟᱢᱯᱩᱨ ᱨᱮᱦᱚᱸ ᱧᱟᱢᱚᱜᱼᱟ ᱵᱷᱟᱵᱽᱨᱟ ᱵᱷᱟᱡᱟ ᱨᱟᱹᱜᱷᱩᱱᱟᱛᱷᱯᱩᱨ ᱨᱮᱱᱟᱜ ᱡᱚᱭᱪᱚᱱᱰᱤ ᱨᱮᱱᱟᱜ ᱦᱚᱸ ᱵᱷᱟᱵᱽᱨᱟ ᱵᱷᱟᱡᱟ ᱟᱡᱚᱫᱤᱭᱟᱹ ᱵᱩᱨᱩ ᱨᱮᱦᱚᱸ ᱧᱟᱢᱚᱜᱼᱟ ᱵᱷᱟᱵᱽᱨᱟ ᱵᱷᱟᱡᱟ ᱚᱱᱟ ᱥᱟᱶᱛᱮ ᱟᱡᱳᱫᱤᱭᱟᱹ ᱵᱩᱨᱩᱨᱮ ᱰᱳᱵᱳᱜ ᱯᱤᱴᱷᱟᱹ ᱧᱟᱢᱚᱜᱼᱟ ᱜᱩᱲ ᱯᱤᱴᱷᱟᱹ ᱧᱟᱢᱚᱜᱼᱟ ᱟᱭᱢᱟ ᱡᱚᱢᱟᱜ ᱧᱟᱢᱚᱜᱼᱟ